ᱦᱮᱸ ᱦᱮᱞᱳ ᱦᱮᱸ ᱦᱮᱸ ᱢᱳᱵᱟᱭᱤᱞ ᱫᱚᱠᱟᱱ ᱱᱤᱭᱟᱹᱫᱚ ᱵᱳᱞᱯᱩᱨᱮᱢ ᱵᱟᱲᱟᱭ ᱜᱮᱭᱟ ᱵᱳᱞᱯᱩᱨ ᱵᱳᱞᱯᱩᱨ ᱚᱱᱟ ᱱᱟᱶᱟᱜᱮ ᱫᱚᱠᱟᱱ ᱠᱚ ᱡᱷᱤᱡ ᱟᱠᱟᱫ ᱚᱱᱟ ᱠᱤᱪᱨᱤᱡ ᱫᱚᱠᱟᱱ ᱥᱴᱟᱭᱤᱞ ᱵᱟᱡᱟᱨ ᱚᱱᱟ ᱥᱴᱟᱭᱤᱞ ᱵᱟᱡᱟᱨ ᱯᱟᱥᱮ ᱨᱮᱜᱮ ᱚᱱᱟᱫᱚ ᱮᱢᱱᱤ ᱯᱨᱚᱛᱮᱠᱫᱤᱱ ᱜᱤ ᱡᱷᱤᱡ ᱛᱟᱦᱮᱱᱟ ᱛᱚᱢᱟᱨ ᱳᱭ ᱵᱩᱫᱷᱵᱟᱨ ᱦᱤᱞᱳᱜ ᱟᱨ ᱵᱨᱤᱦᱚᱥᱯᱚᱛᱤᱵᱟᱨ ᱦᱤᱞᱳᱜ ᱵᱚᱱᱫᱚ ᱛᱟᱦᱮᱱᱟ ᱵᱨᱤᱦᱚᱥᱯᱚᱛᱤᱵᱟᱨ ᱢᱤᱫ ᱵᱮᱞᱟ ᱵᱩᱫᱷᱵᱟᱨ ᱥᱟᱨᱟᱫᱤᱱ ᱵᱚᱱᱫᱚ ᱛᱟᱦᱮᱱᱟ ᱵᱟᱹᱠᱤ ᱫᱤᱱᱫᱚ ᱥᱚᱵᱽᱥᱳᱢᱳᱭ ᱜᱮ ᱡᱷᱤᱡ ᱛᱟᱦᱮᱱᱟ

ᱟᱪᱷᱟ ᱚᱯᱷᱤᱥ ᱯᱟᱞᱴᱟᱣ ᱛᱚ ᱱᱤᱛᱚᱜ ᱫᱚ ᱱᱚᱰᱮ ᱠᱷᱚᱱᱫᱚ ᱪᱤᱠᱟᱹᱧ ᱧᱮᱞᱟ ᱟᱢ ᱢᱚᱴᱟᱢᱚᱴᱤ ᱛᱤᱥᱮᱢ ᱥᱳᱢᱳᱭᱚᱜᱼᱟ ᱢᱤᱫ ᱫᱷᱟᱣᱮᱢ ᱟᱹᱜᱩᱭᱟ ᱟᱹᱜᱩ ᱠᱟᱛᱮᱫ ᱤᱧ ᱧᱮᱞᱟ ᱛᱟᱨᱯᱚᱨ ᱪᱮᱫ ᱚᱵᱚᱥᱛᱷᱟ ᱪᱮᱫ ᱠᱚᱱᱤᱥᱮᱱ ᱨᱮ ᱢᱮᱱᱟᱜ ᱟᱠᱟᱫᱟ ᱛᱚᱵᱮ ᱛᱷᱚᱲᱟᱧ ᱵᱩᱡᱷᱟᱹᱣᱟ ᱢᱤᱫ ᱫᱷᱟᱣ ᱟᱹᱜᱩ ᱦᱳᱭᱳᱜ ᱛᱟᱢᱟ ᱮᱫ ᱠᱚᱢ ᱵᱮᱥᱤ ᱯᱟᱸᱪ ᱫᱤᱱ ᱫᱚ ᱞᱟᱜᱟᱜ ᱜᱮᱭᱟ ᱥᱚᱨᱵᱚ ᱱᱤᱢᱱᱚ ᱢᱚᱬᱮ ᱫᱤᱱᱫᱚ ᱞᱟᱜᱟᱜ ᱜᱮᱭᱟ ᱚᱱᱟ ᱡᱩᱛ ᱦᱚᱪᱚᱭᱛᱮ ᱦᱮᱸ ᱟᱢ ᱤᱧᱴᱷᱮᱱᱮ ᱡᱚᱢᱟᱭᱟ ᱡᱚᱢᱟ ᱠᱟᱛᱮᱫ ᱟᱵᱟᱨ ᱥᱮᱭ ᱦᱟᱱᱛᱮᱧ ᱤᱫᱤᱭᱟ ᱛᱚᱵᱮ ᱛᱷᱚᱲᱟ ᱜᱮᱛᱚ ᱠᱷᱚᱨᱪᱟ ᱫᱚ ᱟᱢ ᱯᱟᱹᱦᱤᱞ ᱦᱤᱡᱩᱜ ᱢᱮ ᱟᱨ ᱟᱹᱜᱩᱭᱢᱮ ᱛᱟᱨᱯᱚᱨ ᱚᱱᱟᱧ ᱧᱮᱞᱟ ᱟᱯᱰᱮᱴ ᱤᱧ ᱧᱮᱞᱟ ᱛᱤᱱᱟᱹᱜ ᱟᱴ ᱪᱮᱫ ᱢᱟᱱᱮ ᱪᱮᱫ ᱚᱵᱚᱥᱛᱟ ᱨᱮ ᱢᱮᱱᱟᱜ ᱟᱠᱟᱫᱟ ᱚᱱᱟ ᱠᱚᱱᱰᱤᱥᱚᱱ ᱛᱚᱵᱮ ᱛᱷᱚᱲᱚᱝ ᱤᱧ ᱞᱟᱹᱭ ᱫᱟᱲᱮᱭᱟᱢᱟ ᱢᱚᱬᱮ ᱫᱤᱱ ᱞᱟᱦᱟᱨᱮ ᱛᱟᱦᱚᱞᱮ ᱛᱷᱚᱲᱟ ᱪᱟᱨᱡᱽ ᱵᱮᱥᱤ ᱞᱟᱜᱟᱜᱼᱟ ᱢᱟᱱᱮ ᱟᱢ ᱠᱷᱟᱹᱛᱤᱨ ᱛᱮ ᱟᱨᱦᱚᱸ ᱛᱟᱲᱟᱛᱟᱹᱲᱤᱞᱮ ᱪᱟᱞᱟᱜ ᱦᱳᱭᱳᱜ ᱟᱛᱚ ᱛᱮᱦᱮᱧ ᱫᱚ ᱵᱟᱝ ᱛᱮᱦᱮᱧ ᱫᱚ ᱱᱚᱜ ᱚᱭ ᱤᱧ ᱳᱰᱳᱠ ᱮᱱᱟ ᱢᱤᱫ ᱜᱷᱟᱹᱲᱤ ᱞᱟᱦᱟᱜᱤᱧ ᱳᱰᱳᱠ ᱮᱱᱟ ᱟᱢ ᱟᱨᱦᱚᱸ ᱠᱤᱪᱷᱩ ᱛᱮᱦᱮᱧ ᱫᱚ ᱵᱟᱝ ᱦᱳᱭᱳᱜᱼᱟ ᱜᱟᱯᱟ ᱦᱤᱡᱩᱜ ᱢᱮ ᱜᱟᱯᱟ ᱤᱱᱟᱹ ᱴᱟᱭᱤᱢ ᱦᱮᱡ ᱫᱟᱲᱮᱭᱟᱜ ᱟᱢ ᱵᱮᱥ